ᱥᱟᱱᱛᱟᱲ ᱯᱟᱹᱨᱥᱤ ᱫᱚ ᱟᱹᱰᱤ ᱠᱤᱥᱟᱹᱬᱟᱱᱟᱜ ᱯᱟᱹᱨᱥᱤ ᱠᱟᱱᱟ ᱚᱱᱟᱛᱮ ᱮᱴᱟᱜ ᱯᱟᱹᱨᱥᱤ ᱠᱚ ᱛᱩᱞᱩᱡ ᱥᱮ ᱡᱟᱦᱟᱸ ᱡᱩᱫᱤ ᱛᱚᱨᱡᱚᱢᱟᱜᱼᱟ ᱴᱨᱟᱱᱥᱞᱮᱴᱚᱜᱼᱟ ᱮᱱᱠᱷᱟᱱ ᱚᱱᱟ ᱠᱚᱨᱮᱱᱟᱜ ᱟᱹᱲᱟᱹ ᱫᱚ ᱠᱚᱢᱜᱮᱭᱟ ᱡᱮᱢᱚᱱ ᱟᱵᱚ ᱵᱚᱱ ᱢᱮᱱᱟ ᱢᱤᱫᱴᱟᱹᱝ ᱢᱟᱹᱱᱢᱤ ᱫᱚᱭ ᱫᱩᱲᱩᱵᱼᱟ ᱰᱟᱹᱝᱨᱤ ᱫᱚᱭ ᱵᱩᱨᱩᱢᱟ ᱟᱨ ᱥᱮᱛᱟ ᱫᱚᱠᱚ ᱫᱩᱲᱩᱵᱼᱟ ᱚᱱᱠᱟᱜᱮ ᱥᱤᱢ ᱠᱚ ᱪᱮᱬᱮ ᱠᱚᱫᱚ ᱠᱚ ᱚᱵᱚᱨᱚᱜᱼᱟ ᱢᱮᱱᱠᱷᱟᱱ ᱵᱟᱝᱞᱟ ᱯᱟᱹᱨᱥᱤ ᱛᱮ ᱡᱟᱦᱟᱸ ᱧᱮᱞᱚᱜ ᱠᱟᱱᱟ ᱩᱱᱠᱩ ᱡᱚᱛᱚ ᱨᱮᱜᱮ ᱩᱱᱠᱩ ᱫᱚᱠᱚ ᱫᱩᱲᱩᱵ ᱠᱚ ᱞᱟᱹᱭᱟ ᱵᱚᱥᱤᱪᱷᱮ ᱟᱫᱚ ᱱᱚᱝᱠᱟ ᱜᱮ ᱵᱚᱥᱟ ᱠᱷᱚᱡ ᱜᱮ ᱩᱱᱠᱩ ᱫᱚ ᱦᱮᱡ ᱟᱠᱟᱱᱟ ᱟᱫᱚ ᱚᱱᱟᱛᱮ ᱚᱱᱟ ᱨᱮᱱᱟᱜ ᱵᱷᱟᱣ ᱞᱮᱠᱟᱛᱮ ᱚᱱᱟ ᱨᱮᱱᱟᱜ ᱵᱤᱪᱟᱹᱨ ᱞᱮᱠᱟᱛ ᱮ ᱚᱱᱟ ᱨᱮᱱᱟᱜ ᱵᱮᱵᱷᱟᱨ ᱞᱮᱠᱟᱛᱮᱜᱮ ᱠᱟᱛᱷᱟ ᱠᱚᱫᱚ ᱚᱞᱚᱜᱚᱜᱼᱟ ᱟᱫᱚ ᱚᱱᱟᱛᱮᱜᱮ ᱧᱞᱟᱠᱟᱱᱟ ᱵᱟᱝᱞᱟ ᱦᱤᱱᱫᱤ ᱤᱝᱞᱤᱥ ᱠᱷᱚᱡ ᱥᱮ ᱥᱟᱱᱛᱟᱲᱤ ᱯᱟᱹᱨᱥᱤ ᱨᱮ ᱧᱮᱞᱚᱜᱼᱟ ᱥᱟᱹᱜᱟᱹᱭ ᱨᱮᱦᱚᱸ ᱟᱭᱢᱟ ᱜᱚᱴᱟᱝ ᱥᱟᱹᱜᱟᱹᱭ ᱢᱮᱱᱟᱜᱼᱟ ᱢᱮᱱᱠᱷᱟᱱ ᱤᱝᱞᱤᱥ ᱥᱟᱞᱟᱜ ᱥᱟᱹᱜᱟᱹᱭ ᱫᱚ ᱟᱹᱰᱤᱜᱟᱱ ᱠᱚᱢ ᱢᱮᱱᱟᱜᱼᱟ ᱡᱮᱢᱚᱱ ᱩᱱᱠᱩ ᱫᱚ ᱟᱝᱠᱮᱞ ᱛᱮᱜᱮ ᱩᱝᱠᱩ ᱫᱚ ᱠᱟᱠᱟ ᱦᱚᱸᱠᱚ ᱞᱟᱹᱭ ᱦᱚᱪᱚ ᱠᱚᱣᱟ ᱢᱟᱨᱟᱢᱵᱟ ᱦᱚᱸᱠᱚ ᱞᱟᱹᱭ ᱦᱚᱪᱚ ᱠᱚᱣᱟ ᱚᱱᱠᱟᱜᱮ ᱢᱟᱢᱚ ᱦᱚᱸ ᱱᱚᱝᱠᱟ ᱦᱩᱭᱩᱜᱼᱟ ᱢᱮᱱᱠᱷᱟᱱ ᱥᱟᱱᱛᱟᱲᱤ ᱯᱟᱹᱨᱥᱤ ᱫᱚ ᱟᱞᱟᱜᱽ ᱟᱞᱟᱜᱽ ᱜᱮ ᱚᱱᱟ ᱫᱚ ᱢᱮᱱᱟᱜᱼᱟ ᱥᱟᱹᱜᱟᱹᱭ ᱡᱟᱹᱱᱤᱡᱽ ᱜᱮ ᱚᱱᱟ ᱫᱚ ᱵᱮᱣᱦᱟᱨ ᱢᱮᱱᱟᱜ ᱟᱠᱟᱫ ᱜᱮᱭᱟ ᱱᱚᱝᱠᱟᱜᱮ ᱡᱟᱦᱟᱸᱛᱤᱱᱟᱹᱜ ᱧᱩᱼᱡᱚᱢ ᱨᱮᱦᱚᱸ ᱧᱮᱞᱚᱜᱼᱟ ᱠᱷᱟᱥ ᱠᱟᱨ ᱛᱮᱠᱚ ᱧᱮᱞᱚᱜᱼᱟ ᱱᱤᱡᱮᱛᱮ ᱡᱚᱛᱚ ᱠᱚ ᱞᱟᱹᱭᱟ ᱠᱷᱟᱱᱟ ᱠᱷᱟᱱᱟ ᱫᱚ ᱡᱚᱢᱟᱜ ᱱᱩᱠᱩ ᱫᱚ ᱫᱟᱠᱟ ᱦᱚᱸ ᱠᱷᱟᱱᱟ ᱠᱚ ᱢᱮᱱᱟ ᱟᱨ ᱵᱟᱝᱠᱷᱟᱱ ᱪᱟᱣᱩᱞ ᱠᱚ ᱢᱮᱱᱟ ᱪᱟᱣᱩᱞ ᱫᱚ ᱫᱟᱠᱟ ᱵᱟᱝ ᱦᱩᱭ ᱫᱟᱲᱭᱟᱜᱼᱟ ᱟᱨ ᱠᱷᱟᱱᱟ ᱫᱚ ᱢᱟᱱᱮ ᱡᱚᱢᱟᱜ ᱟᱫᱚ ᱱᱚᱝᱠᱟᱜᱮ ᱟᱵᱚ ᱫᱚ ᱡᱚᱢᱟᱜ ᱫᱚ ᱡᱚᱢᱟᱜ ᱠᱟᱱ ᱜᱮᱭᱟ ᱟᱨ ᱫᱟᱠᱟ ᱫᱚ ᱫᱟᱠᱟ ᱠᱟᱱᱟ ᱪᱟᱣᱞᱮ ᱫᱚ ᱪᱟᱣᱞᱮ ᱠᱟᱱᱟ ᱚᱱᱟᱞᱮᱠᱟᱛᱮ ᱧᱮᱞᱚᱜᱼᱟ ᱟᱨ ᱵᱟᱰᱟᱭᱚᱜ ᱠᱟᱱᱟ ᱡᱮ ᱥᱟᱱᱛᱟᱲᱤ ᱯᱟᱹᱨᱥᱤ ᱫᱚ ᱟᱹᱰᱤ ᱠᱤᱥᱟᱹᱬᱟᱱᱟᱜ ᱯᱟᱹᱨᱥᱤ ᱠᱟᱱᱟ ᱟᱨ ᱚᱱᱟ ᱨᱮᱱᱟᱜ ᱳᱡᱳᱱ ᱚᱱᱟ ᱨᱮᱱᱟᱜ ᱫᱟᱢ ᱥᱮ ᱜᱚᱱᱚᱝ ᱫᱚ ᱦᱟᱢᱟᱞ ᱜᱮᱭᱟ ᱚᱱᱟ ᱛᱮᱜᱮ ᱠᱚ ᱢᱮᱱᱟ ᱥᱟᱱᱛᱟᱲᱤ ᱯᱟᱹᱨᱥᱤ ᱫᱚ ᱚᱣᱟᱞᱰ ᱨᱮ ᱵᱤᱥᱥᱚ ᱨᱮ ᱚᱱᱟ ᱫᱚ ᱟᱹᱰᱤ ᱠᱤᱥᱟᱹᱬᱟᱱᱟᱝ ᱯᱟᱹᱨᱥᱤ ᱠᱟᱱᱟ ᱚᱱᱟᱛᱮ ᱥᱩᱫᱷᱤᱨ ᱠᱩᱢᱟᱨ ᱵᱷᱳᱣᱢᱤᱠ ᱫᱚ ᱢᱮᱱ ᱟᱠᱟᱜᱼᱟ ᱫᱟ ᱥᱟᱱᱛᱟᱲᱤ ᱤᱡᱽ ᱫᱟ ᱵᱮᱥᱴ ᱚᱯᱷ ᱚᱣᱟᱞᱰ ᱞᱮᱝᱜᱩᱣᱮᱡᱽ ᱢᱟᱱᱮ ᱡᱚᱛᱚ ᱠᱷᱚᱡᱽ ᱥᱚᱨᱮᱥ ᱯᱟᱹᱨᱥᱤ ᱜᱮ ᱠᱟᱱᱟ ᱡᱮᱜᱮᱛ ᱨᱮᱱᱟᱜ ᱯᱟᱹᱨᱥᱤ ᱠᱚ ᱢᱟᱹᱫᱽ ᱨᱮ ᱟᱫᱚ ᱚᱱᱟ ᱛᱮᱜᱮ ᱤᱧ ᱦᱚᱸ ᱱᱚᱣᱟ ᱛᱚᱨᱡᱚᱢᱟᱣᱟᱠᱟᱜᱼᱟᱹᱧ ᱠᱤᱪᱷᱩ ᱜᱚᱴᱟᱝ ᱡᱤᱱᱤᱥ ᱡᱮᱢᱚᱱ ᱵᱟᱝᱞᱟ ᱟᱨ ᱥᱟᱱᱛᱟᱲᱤ ᱯᱟᱹᱨᱥᱤ ᱦᱤᱱᱫᱤ ᱟᱨ ᱥᱟᱱᱛᱟᱲᱤ ᱯᱟᱹᱨᱥᱤ ᱟᱨ ᱤᱝᱞᱤᱥ ᱟᱨ ᱥᱟᱱᱛᱟᱲᱤ ᱯᱟᱹᱨᱥᱤ ᱚᱱᱟᱛᱮᱜᱮ ᱵᱟᱰᱟᱭ ᱧᱟᱢᱟᱠᱟᱱᱟ ᱡᱮ ᱥᱟᱱᱛᱟᱲᱤ ᱯᱟᱹᱨᱥᱤ ᱫᱚ ᱟᱨ ᱟᱨ ᱯᱟᱹᱨᱥᱤ ᱠᱷᱚᱡᱽ ᱱᱚᱣᱟ ᱫᱚ ᱟᱹᱰᱤ ᱦᱟᱢᱟᱞ ᱢᱮᱱᱟᱜᱼᱟ